ᱦᱮᱸ ᱦᱮᱞᱳ ᱦᱮᱸ ᱤᱧ ᱨᱤᱢᱤᱞ ᱨᱮᱱ ᱴᱤᱪᱟᱨᱤᱧ ᱞᱟᱹᱭᱮᱫᱟ ᱟᱢ ᱫᱚ ᱨᱤᱢᱤᱞ ᱨᱮᱱ ᱜᱟᱨᱡᱮᱱ ᱛᱚ ᱨᱤᱢᱤᱞ ᱟᱡ ᱜᱚᱜᱚ ᱚ ᱢᱮᱱᱫᱟᱭᱤᱧ ᱨᱤᱢᱤᱞ ᱫᱚ ᱠᱚ ᱫᱤᱱ ᱠᱷᱚᱡ ᱢᱤᱫ ᱥᱚᱯᱛᱟᱦᱚ ᱜᱟᱱᱮᱭ ᱦᱩᱭᱩᱜ ᱠᱟᱱᱟ ᱪᱮᱫᱟᱜ ᱵᱟᱭ ᱦᱤᱡᱩᱜ ᱠᱟᱱᱟ ᱚ ᱟᱪᱪᱷᱟ ᱰᱟᱠᱛᱟᱨ ᱠᱚ ᱴᱷᱮᱡ ᱫᱚᱯᱮ ᱫᱮᱠᱷᱟᱣ ᱠᱟᱫᱮᱭᱟ ᱥᱮ ᱵᱟᱝ ᱚ ᱮᱸ ᱰᱟᱠᱛᱟᱨ ᱴᱷᱮᱡ ᱫᱮᱠᱷᱟᱣ ᱵᱟᱲᱟ ᱠᱟᱛᱮ ᱥᱩᱥᱛᱷᱚ ᱠᱟᱛᱮ ᱫᱚ ᱠᱩᱞ ᱠᱟᱭᱟᱵᱮᱱ ᱤᱥᱠᱩᱞ ᱠᱟᱨᱚᱱ ᱤᱥᱠᱩᱞ ᱠᱚᱭ ᱫᱮᱨᱤᱜ ᱠᱟᱱᱟᱭ ᱥᱮ ᱯᱟᱲᱦᱟᱣ ᱠᱚᱦᱚᱸ ᱥᱟᱵᱡᱮᱠᱴ ᱠᱚᱠᱚ ᱞᱟᱦᱟᱜ ᱠᱟᱱᱟ ᱮᱴᱟᱜ ᱜᱤᱫᱽᱨᱟᱹ ᱠᱚ ᱚᱱᱟ ᱠᱷᱟᱹᱛᱤᱨ ᱛᱮ ᱤᱧᱦᱚᱸᱧ ᱢᱮᱱᱫᱟᱹᱧ ᱪᱮᱫᱟᱜ ᱵᱟᱭ ᱦᱤᱡᱩᱜ ᱠᱟᱱᱟ ᱦᱮᱸ ᱦᱮᱸ ᱦᱮᱸ ᱟᱫᱚ ᱚᱱᱟ ᱛᱮᱜᱮ ᱟᱥᱚᱞ ᱨᱮ ᱛᱮᱦᱮᱧ ᱜᱟᱯᱟ ᱫᱚ ᱯᱟᱲᱦᱟᱜ ᱥᱚᱢᱚᱭ ᱠᱟᱱᱟ ᱛᱚ ᱮᱵᱟᱨᱮ ᱜᱤᱫᱽᱨᱟᱹ ᱠᱚ ᱥᱟᱵᱡᱮᱠᱴ ᱠᱚ ᱞᱟᱦᱟ ᱪᱟᱞᱟᱜ ᱠᱟᱱᱟ ᱱᱩᱭᱮ ᱛᱟᱭᱚᱢᱚᱜ ᱠᱟᱱᱟ ᱛᱟᱭᱚᱢ ᱛᱮᱜᱮᱭ ᱪᱟᱞᱟᱜ ᱠᱟᱱᱟ ᱯᱟᱲᱦᱟᱣ ᱠᱚᱦᱚᱸ ᱤᱝᱞᱤᱥ ᱠᱚᱫᱚᱭ ᱴᱷᱤᱠ ᱜᱮᱭᱟᱭᱮ ᱚᱝᱠᱚ ᱠᱚᱦᱚᱸ ᱴᱷᱤᱠᱜᱮᱭᱟ ᱵᱟᱝᱞᱟ ᱛᱷᱚᱲᱟ ᱛᱟᱭᱚᱢ ᱨᱮ ᱦᱮᱱᱟᱭ ᱠᱟᱫᱮᱭᱟ ᱟᱨ ᱚᱱᱟ ᱛᱮᱜᱤᱧ ᱞᱟᱹᱭᱮᱫᱟ ᱥᱩᱥᱛᱷᱚ ᱠᱟᱛᱮ ᱡᱮᱱᱚ ᱛᱟᱲᱟᱛᱟᱲᱤ ᱵᱮᱱ ᱠᱩᱞ ᱠᱟᱭᱟ ᱦᱩᱸ ᱵᱟᱝᱞᱟ ᱴᱷᱤᱠᱼᱴᱷᱟᱠ ᱥᱮᱵᱷᱟᱵᱮ ᱵᱟᱭ ᱧᱮᱞ ᱴᱷᱤᱠ ᱫᱟ ᱟᱨ ᱠᱤ ᱚᱠᱠᱷᱚᱨ ᱵᱟᱭ ᱪᱤᱱᱦᱟᱹᱯ ᱮ ᱫᱟ ᱦᱩᱸ ᱵᱩᱸ ᱵᱮᱥ ᱤᱱᱠᱟ ᱜᱮ ᱛᱟᱞᱦᱮ ᱦᱮᱸ